ᱦᱚᱸ ᱟᱞᱮ ᱟᱛᱳ ᱨᱮᱦᱚᱸ ᱚᱱᱠᱟᱱ ᱦᱚᱲ ᱢᱮᱱᱟᱜ ᱠᱚᱣᱟ ᱡᱮ ᱟᱞᱮ ᱡᱟᱦᱟᱸ ᱥᱮᱫ ᱯᱤᱠᱱᱤᱠ ᱥᱮ ᱡᱟᱦᱟᱱᱟᱜ ᱯᱨᱳᱜᱨᱟᱢ ᱥᱮᱱᱚᱜ ᱨᱮᱭᱟᱜ ᱡᱤᱢᱢᱟᱹ ᱥᱮ ᱟᱡ ᱜᱚᱜ ᱮ ᱫᱟᱲᱮᱭᱟᱜᱼᱟ ᱚᱱᱠᱟᱱ ᱨᱚᱲ ᱦᱚᱸ ᱢᱮᱱᱟᱜ ᱠᱚᱣᱟ ᱡᱮ ᱟᱡ ᱥᱟᱱᱟᱢᱟᱜ ᱵᱮᱵᱚᱥᱛᱷᱟ ᱠᱩᱨᱩᱢᱩᱴᱩ ᱪᱷᱩᱴᱟᱹᱣ ᱠᱟᱛᱮᱱ ᱮᱢ ᱫᱟᱲᱮᱭᱟᱵᱚᱱᱟ ᱡᱮ ᱡᱟᱦᱟᱸ ᱦᱤᱡᱩᱜ ᱥᱮᱱᱚᱜ ᱡᱚᱢᱼᱧᱩ ᱨᱮᱭᱟᱜ ᱵᱮᱵᱚᱥᱛᱷᱟ ᱮᱢ ᱫᱟᱲᱮᱭᱟᱜᱼᱟᱭ ᱡᱮ ᱩᱱᱤ ᱫᱚ ᱡᱟᱦᱟᱸ ᱥᱮᱱᱚᱜ ᱨᱮᱭᱟᱜ ᱛᱟᱦᱮᱱᱟ ᱚᱱᱟ ᱡᱟᱭᱜᱟ ᱨᱮᱭᱟᱜ ᱢᱟᱲᱟᱝ ᱠᱷᱚᱱ ᱜᱮ ᱠᱷᱚᱡᱽ ᱛᱚᱞᱟᱥ ᱥᱮ ᱵᱟᱲᱟᱭ ᱵᱟᱝᱫᱚ ᱨᱳᱰ ᱦᱚᱭ ᱧᱮᱞ ᱡᱩᱛ ᱠᱟᱜᱼᱟ ᱚᱱᱠᱟᱱ ᱦᱚᱲ ᱦᱚᱸ ᱢᱮᱱᱟᱜ ᱠᱚᱣᱟ ᱡᱮ ᱦᱤᱡᱩᱜ ᱥᱮᱱᱚᱜ ᱨᱮᱭᱟᱜ ᱠᱚᱭ ᱚᱥᱩᱵᱤᱫᱷᱟ ᱵᱟᱭ ᱦᱩᱭᱩᱜ ᱢᱟ ᱦᱚᱲ ᱠᱚᱣᱟᱜ ᱚᱱᱠᱟᱱ ᱦᱚᱲ ᱦᱚᱸ ᱢᱮᱱᱟᱜ ᱠᱚᱜᱮᱭᱟ ᱟᱨ ᱱᱤᱦᱟᱹᱛᱤ ᱜᱮᱠᱚ ᱠᱚᱨᱟᱣ ᱟᱹᱜᱩ ᱠᱟᱜ ᱢᱟᱲᱟᱝ ᱠᱷᱚᱱ ᱦᱚᱸ ᱟᱨ ᱱᱤᱛᱚᱝ ᱦᱚᱸᱠᱚ ᱠᱚᱨᱟᱣ ᱟᱹᱜᱩᱭᱮᱫ ᱜᱮᱭᱟ